ᱤᱧᱨᱮᱱ ᱵᱚᱭᱦᱟᱠᱚ ᱥᱮᱪᱮᱫ ᱠᱚ ᱪᱮᱫ ᱮᱫᱟ ᱜᱮᱭᱟᱱ ᱟᱨᱡᱟᱣ ᱞᱟᱹᱜᱤᱫ ᱪᱮᱫᱟᱜ ᱥᱮ ᱡᱟᱦᱟᱸᱭ ᱢᱤᱫᱴᱮᱱ ᱰᱟᱠᱛᱟᱨ ᱥᱮ ᱤᱧᱡᱤᱱᱤᱭᱟᱨ ᱥᱮ ᱡᱟᱦᱟᱱᱟᱜ ᱞᱮᱠᱟᱜᱮᱭ ᱠᱟᱹᱢᱤᱭᱮᱫ ᱠᱟᱱ ᱱᱤᱭᱟᱹ ᱫᱚ ᱥᱮᱪᱮᱫ ᱫᱟᱨᱟᱭ ᱛᱮᱜᱮᱭ ᱠᱟᱹᱢᱤᱭᱮᱫᱟ ᱟᱨ ᱥᱮᱪᱮᱫ ᱵᱟᱢ ᱪᱮᱫᱞᱮᱠᱷᱟᱱ ᱟᱢᱫᱚ ᱟᱭᱢᱟᱨᱮ ᱟᱭᱢᱟᱜᱟᱱ ᱠᱟᱹᱢᱤᱨᱮ ᱮᱴᱠᱮᱴᱚᱲᱮ ᱦᱩᱭ ᱫᱟᱲᱮᱭᱟᱜ ᱛᱟᱢᱟ